ᱡᱤᱭᱟᱹᱱ ᱨᱮ ᱠᱟᱹᱨᱤ ᱪᱮᱫ ᱞᱟᱹᱜᱤᱫ ᱫᱚ ᱟᱹᱰᱤᱜᱮ ᱞᱟᱹᱠᱛᱤ ᱜᱮᱭᱟ ᱠᱟᱨᱚᱱ ᱟᱢᱟᱜ ᱠᱟᱹᱨᱤ ᱫᱤᱭᱮᱜᱮ ᱟᱢᱟᱜ ᱴᱮᱞᱮᱱᱴ ᱵᱟ ᱟᱢᱟᱜ ᱟᱨᱴ ᱫᱤᱭᱮᱜᱮ ᱡᱷᱚᱛᱚᱦᱚᱲ ᱟᱢᱠᱚ ᱪᱤᱱᱦᱟᱹᱣ ᱢᱮᱭᱟ ᱡᱟᱦᱟᱸᱭ ᱜᱮ ᱡᱟᱦᱟᱸᱭ ᱡᱟᱦᱟᱸ ᱛᱤᱱᱟᱹᱜ ᱦᱚᱲᱠᱚ ᱪᱤᱱᱦᱟᱹᱣ ᱠᱚᱣᱟ ᱩᱱᱠᱩᱣᱟᱜ ᱱᱤᱨᱫᱤᱥᱴᱚ ᱠᱳᱱᱳ ᱢᱤᱫᱴᱮᱱ ᱴᱮᱞᱮᱱᱴ ᱢᱮᱱᱟᱜ ᱛᱟᱠᱚᱣᱟ ᱵᱟ ᱩᱱᱠᱩᱣᱟᱜ ᱠᱟᱹᱨᱤ ᱢᱮᱱᱟᱜ ᱛᱟᱠᱚᱣᱟ ᱩᱱᱠᱩ ᱡᱟᱦᱟᱸᱭ ᱩᱱᱠᱩᱣᱟᱜ ᱯᱷᱤᱞᱰ ᱨᱮ ᱩᱱᱠᱩᱠᱚ ᱮᱠᱥᱯᱟᱨᱴ ᱜᱮᱭᱟᱠᱚ ᱟᱢᱟᱜ ᱡᱚᱫᱤ ᱡᱟᱦᱟᱱᱟᱜ ᱯᱷᱤᱞᱰ ᱨᱮᱜᱮ ᱟᱢᱟᱜ ᱡᱚᱫᱤ ᱮᱠᱥᱯᱟᱨᱴ ᱠᱟᱹᱨᱤ ᱛᱟᱦᱮᱱ ᱛᱟᱢᱟ ᱛᱟᱦᱚᱞᱮ ᱟᱢ ᱚᱱᱟ ᱚᱱᱟ ᱯᱷᱤᱞᱰᱨᱮ ᱱ ᱟᱢ ᱢᱤᱫᱴᱮᱱ ᱧᱩᱛᱩᱢᱟᱱ ᱦᱚᱲᱮᱢ ᱦᱳᱭᱳᱜᱼᱟ ᱟᱨ ᱡᱚᱫᱤ ᱧᱩᱛᱩᱢᱟᱱ ᱦᱚᱲᱮᱢ ᱦᱳᱭ ᱞᱮᱱᱠᱷᱟᱱᱜᱮ ᱟᱢ ᱚᱸᱰᱮ ᱟᱭᱢᱟ ᱯᱷᱮᱥᱮᱞᱮᱴᱤ ᱠᱚᱢ ᱧᱟᱢᱟ ᱡᱟᱛᱮ ᱦᱚᱲ ᱟᱨᱦᱚᱸ ᱠᱚ ᱟᱢᱠᱚ ᱧᱩᱛᱩᱢ ᱢᱮᱭᱟ ᱡᱮ ᱵᱟᱝ ᱟᱞᱮᱨᱮᱱ ᱠᱟᱱᱟᱭ ᱱᱩᱭ ᱱᱩᱭ ᱱᱚᱝᱠᱟᱭ ᱠᱚᱨᱟᱣᱮᱫᱟ ᱦᱟᱱᱠᱟᱭ ᱠᱚᱨᱟᱣ ᱮᱫᱟ ᱛᱚ ᱱᱤᱱᱟᱹᱜ ᱟᱨ ᱠᱟᱹᱨᱤ ᱵᱟᱝ ᱛᱟᱦᱮᱸᱞᱮᱱ ᱠᱷᱟᱱ ᱮᱠᱫᱚᱢ ᱟᱢ ᱪᱮᱫ ᱜᱮ ᱵᱟᱢ ᱪᱤᱠᱟᱹ ᱫᱟᱲᱤᱭᱟᱜᱼᱟ ᱟᱢ ᱡᱟᱦᱟᱸ ᱛᱤᱱᱟᱹᱜ ᱜᱮ ᱴᱟᱠᱟ ᱯᱚᱭᱥᱟ ᱛᱟᱦᱮᱸ ᱦᱚᱪᱚ ᱜᱮᱛᱟᱢ ᱠᱟᱹᱨᱤ ᱵᱟᱹᱱᱩᱜ ᱛᱟᱢᱟ ᱟᱨ ᱚᱸᱰᱮ ᱠᱷᱚᱱ ᱦᱟᱱᱛᱮ ᱡᱟᱹᱥᱛᱤ ᱟᱨ ᱵᱟᱢ ᱨᱟᱠᱟᱵ ᱫᱟᱲᱤᱭᱟᱜ ᱡᱷᱚᱛᱚᱠᱟᱱ ᱜᱮᱭᱟ ᱠᱟᱹᱨᱤ ᱠᱟᱹᱨᱤ ᱵᱟᱝ ᱛᱟᱦᱮᱸ ᱞᱮᱱᱠᱷᱟᱱ ᱪᱮᱫ ᱜᱮ ᱵᱟᱝ ᱦᱳᱭᱳᱜᱼᱟ ᱟᱵᱚ ᱟᱵᱚ ᱦᱚᱲᱴᱷᱮᱱ ᱡᱷᱚᱛᱚᱦᱚᱲ ᱴᱷᱮᱱᱜᱮ ᱢᱤᱫᱢᱤᱫᱴᱮᱱ ᱠᱟᱹᱨᱤ ᱢᱮᱱᱟᱜ ᱟᱠᱟᱫᱟ ᱡᱟᱦᱟᱸᱭ ᱫᱚ ᱚᱠᱚᱭ ᱫᱚ ᱮᱴᱟᱜ ᱞᱮᱠᱟᱱ ᱜᱟᱛᱮᱜ ᱴᱮᱞᱮᱱᱴ ᱢᱮᱱᱟᱜ ᱟᱠᱟᱫ ᱛᱟᱭᱟ ᱚᱠᱚᱭ ᱫᱚ ᱚᱠᱚᱭ ᱫᱚ ᱡᱟᱦᱟᱸᱭ ᱠᱷᱮᱞᱳᱰ ᱨᱮ ᱢᱮᱱᱟᱜ ᱟᱠᱟᱫ ᱛᱟᱭᱟ ᱵᱟ ᱥᱮᱹᱨᱮᱹᱧ ᱨᱮ ᱢᱮᱱᱟᱜᱟ ᱟᱠᱟᱫ ᱛᱟᱭᱟ ᱵᱟ ᱮᱱᱮᱡ ᱨᱮ ᱢᱮᱱᱟᱜ ᱟᱠᱟᱫ ᱛᱟᱭᱟ ᱢᱤᱫ ᱢᱤᱫᱴᱮᱱ ᱦᱚᱲᱨᱮ ᱢᱤᱫ ᱢᱤᱫᱴᱮᱱ ᱠᱟᱹᱨᱤ ᱢᱮᱱᱟᱜᱼᱟ ᱛᱚ ᱚᱱᱟ ᱠᱟᱹᱨᱤ ᱟᱵᱚ ᱵᱩᱱ ᱥᱮᱬᱟ ᱞᱮᱠᱷᱟᱱ ᱵᱷᱟᱜᱮᱛᱮ ᱢᱚᱪᱛᱮ ᱛᱟᱦᱚᱞᱮ ᱟᱵᱚᱣᱟᱜ ᱧᱩᱛᱩᱢ ᱫᱚ ᱚᱱᱟ ᱠᱟᱹᱨᱤ ᱦᱤᱥᱟᱹᱵ ᱛᱮᱜᱮ ᱦᱳᱭᱳᱜ ᱛᱟᱵᱚᱱᱟ ᱟᱨ ᱥᱟᱶᱛᱟ ᱵᱷᱟᱹᱞᱟᱹᱭ ᱨᱮᱱᱟᱜ ᱱᱤᱭᱟᱹ ᱠᱟᱹᱨᱤᱫᱚ ᱟᱹᱰᱤ ᱟᱴᱜᱮ ᱜᱚᱲᱚ ᱥᱚᱯᱚᱦᱚᱫ ᱢᱮᱱᱟᱜ ᱟᱠᱟᱫᱟ ᱤᱧᱫᱚ ᱪᱮᱫᱤᱧ ᱞᱟᱹᱭᱟ ᱡᱮ ᱠᱟᱹᱨᱤ ᱛᱟᱦᱮᱱ ᱛᱟᱢ ᱠᱷᱟᱱᱜᱮ ᱟᱢᱟᱜ ᱧᱩᱛᱩᱢ ᱦᱳᱭᱳᱜ ᱛᱟᱢᱟ ᱧᱩᱛᱩᱢ ᱛᱟᱦᱮᱸ ᱞᱮᱱᱠᱷᱟᱱᱜᱮ ᱟᱢᱟᱜ ᱥᱚᱢᱟᱡᱽ ᱨᱮ ᱦᱚᱲᱠᱚ ᱮᱠᱴᱩ ᱤᱡᱽᱡᱚᱛᱠᱚ ᱮᱢᱟᱢᱟ ᱵᱟ ᱨᱮᱥᱯᱮᱠᱴ ᱟᱢᱟᱠᱚ ᱟᱨ ᱟᱵᱚᱣᱟᱱ ᱟᱵᱚᱨᱮᱱ ᱦᱚᱲ ᱡᱟᱦᱟᱸᱭᱜᱮ ᱡᱟᱦᱟᱸᱭ ᱡᱚᱫᱤ ᱧᱩᱛᱩᱢ ᱞᱮᱱᱠᱷᱟᱱ ᱛᱟᱦᱚᱞᱮ ᱟᱵᱚᱣᱟᱜ ᱜᱚᱴᱟ ᱴᱚᱞᱟ ᱟᱵᱚ ᱡᱟᱦᱟᱸᱭ ᱨᱮᱱ ᱠᱟᱱᱟᱭ ᱚᱱᱟ ᱥᱩᱫᱽᱫᱷᱟᱹ ᱟᱵᱚ ᱫᱮᱥᱦᱚᱸ ᱜᱚᱴᱟ ᱡᱚᱫᱤ ᱤᱱᱴᱟᱨ ᱱᱮᱥᱮᱱᱮᱞ ᱨᱮ ᱚᱱᱟ ᱴᱮᱞᱮᱱᱴ ᱡᱚᱫᱤ ᱩᱫᱩᱜ ᱫᱟᱲᱮᱭᱟᱜ ᱠᱷᱟᱱ ᱛᱟᱦᱚᱞᱮ ᱚᱱᱟ ᱜᱚᱴᱟ ᱟᱵᱚᱣᱟᱜ ᱵᱷᱟᱨᱚᱛ ᱫᱤᱥᱚᱢᱟᱜ ᱧᱩᱛᱩᱢ ᱦᱳᱭᱳᱜᱼᱟ ᱛᱚ ᱚᱱᱟ ᱠᱷᱟᱛᱤᱨ ᱟᱹᱰᱤ ᱥᱟᱶᱛᱟ ᱜᱚᱲᱚ ᱨᱮᱦᱚᱸ ᱵᱷᱟᱹᱞᱟᱹᱭ ᱞᱟᱹᱜᱤᱫ ᱟᱹᱨᱤ ᱟᱹᱰᱤ ᱞᱟᱹᱴᱩ ᱦᱟᱛ ᱢᱮᱱᱟᱜ ᱟᱠᱟᱫ ᱛᱟᱭᱟ